ᱦᱮᱞᱳ ᱟᱹᱞᱤᱧ ᱢᱮᱱ ᱮᱫᱟᱞᱤᱧ ᱥᱳᱥᱟᱞᱚᱣᱟᱨᱠᱟᱨ ᱳᱻ ᱟᱯᱮ ᱵᱟᱸᱠᱩᱲᱟ ᱦᱚᱱᱚᱛ ᱨᱮ ᱪᱮᱫ ᱠᱚᱯᱮ ᱪᱟᱥᱼᱟᱵᱟᱫ ᱜᱮᱭᱟ ᱟᱨ ᱦᱳᱲᱳ ᱠᱚᱫᱚ ᱚᱠᱟᱞᱮᱠᱟ ᱛᱮᱯᱮ ᱪᱟᱥ ᱛᱟᱵᱚᱱᱟ ᱦᱩᱸ ᱱᱟ ᱟᱨ ᱟᱻ ᱱᱚᱣᱟ ᱟᱨᱡᱟᱣ ᱦᱳᱲᱳ ᱪᱮᱫᱠᱟ ᱚᱠᱟᱞᱮᱠᱟᱯᱮ ᱡᱚᱢ ᱠᱩᱲᱟᱹᱣ ᱟᱯᱮ ᱥᱮ ᱵᱟᱝᱪᱮᱫᱽ ᱟᱹᱠᱷᱨᱤᱧ ᱴᱟᱹᱠᱷᱨᱤᱧ ᱢᱟᱱᱮ ᱪᱮᱫᱽ ᱞᱮᱠᱟ ᱠᱟᱛᱮᱫ ᱯᱮ ᱪᱤᱠᱟᱹᱭᱟ ᱱᱚᱣᱟ ᱠᱚᱨᱮᱱᱟᱜ ᱠᱤᱨᱤᱧ ᱟᱹᱠᱷᱨᱤᱧ ᱫᱚ ᱚᱠᱟ ᱞᱮᱠᱟ ᱵᱟᱡᱟᱨ ᱫᱚᱨ ᱚᱻ ᱥᱚᱨᱠᱟᱨ ᱯᱟᱦᱚᱴᱟ ᱜᱮᱯᱮ ᱮᱢᱟ ᱥᱮ ᱤᱢᱱᱤ ᱵᱤᱠᱨᱮᱛᱟ ᱴᱷᱮᱱ ᱟᱪᱪᱷᱟ ᱱᱟᱯᱟᱭ ᱜᱮ ᱛᱟᱦᱚᱞᱮ ᱡᱚᱦᱟᱨ ᱜᱮ ᱢᱟᱛᱟᱦᱚᱞᱮ ᱚᱱᱟᱠᱚ ᱞᱟᱹᱭ ᱠᱷᱟᱹᱛᱤᱨ ᱟᱹᱰᱤ ᱟᱹᱰᱤ ᱥᱟᱨᱦᱟᱣ